ᱥᱟᱱᱟᱢ ᱠᱚᱵᱚᱱ ᱵᱟᱲᱟᱭ ᱜᱮᱭᱟ ᱵᱟᱥ ᱟᱨ ᱴᱨᱮᱹᱱ ᱨᱮᱫᱚ ᱨᱤᱡᱟᱨᱵᱷᱮᱥᱮᱱ ᱞᱟᱹᱜᱤᱫ ᱠᱤᱪᱷᱩ ᱴᱟᱠᱟ ᱯᱩᱭᱥᱟᱹ ᱞᱟᱜᱟᱜᱼᱟ ᱢᱮᱱᱠᱷᱟᱱ ᱨᱤᱡᱟᱨᱵᱷᱮᱥᱮᱱ ᱞᱟᱹᱜᱤᱫ ᱯᱩᱭᱥᱟᱹ ᱫᱚ ᱚᱸᱰᱮ ᱡᱚᱢᱟᱭ ᱦᱩᱭᱩᱜᱼᱟ ᱚᱱᱟ ᱠᱷᱚᱱᱟᱜ ᱡᱟᱦᱟᱸ ᱵᱟᱥ ᱵᱟᱥ ᱠᱚᱨᱮ ᱫᱚ ᱠᱤᱪᱷᱩ ᱠᱚᱢ ᱯᱩᱭᱥᱟᱹ ᱞᱟᱜᱟᱜᱼᱟ ᱚᱱᱟ ᱛᱮᱜᱮ ᱱᱟᱯᱟᱭ ᱥᱚᱯᱷᱚᱨ ᱦᱩᱭᱩᱜᱼᱟ ᱟᱨ ᱠᱚᱢ ᱯᱩᱭᱥᱟᱹᱛᱮ